ᱢᱳᱵᱟᱭᱤᱞ ᱨᱮᱭᱟᱜ ᱢᱤᱫᱴᱟᱱ ᱵᱷᱟᱹᱜᱤ ᱫᱤᱠ ᱫᱚ ᱦᱩᱭᱩᱜ ᱠᱟᱱᱟ ᱢᱳᱵᱟᱭᱤᱞ ᱛᱮ ᱡᱟᱦᱟᱸ ᱡᱷᱟᱹᱞ ᱨᱮᱱ ᱯᱮᱲᱟ ᱯᱨᱚᱵᱷᱩ ᱥᱮ ᱡᱟᱦᱟᱸᱭ ᱠᱚ ᱡᱟᱦᱟᱱᱜ ᱯᱷᱳᱱ ᱛᱮᱢ ᱨᱚᱯᱚᱲ ᱫᱟᱲᱮᱭᱟᱜᱼᱟ ᱥᱮ ᱡᱷᱟᱹᱞ ᱫᱤᱥᱚᱢ ᱨᱮ ᱡᱟᱦᱟᱸᱭ ᱮ ᱛᱟᱦᱮᱱ ᱠᱟᱱ ᱩᱱᱤ ᱥᱚᱸᱜᱮ ᱟᱢ ᱵᱷᱤᱰᱭᱳ ᱠᱚᱞᱤᱝ ᱛᱮᱢ ᱧᱮᱞ ᱧᱟᱢᱮᱭᱟ ᱟᱨ ᱢᱳᱵᱟᱭᱤᱞ ᱛᱮ ᱚᱱᱞᱟᱭᱤᱱ ᱢᱟᱫᱽᱫᱷᱚᱢᱮ ᱚᱱᱞᱟᱭᱤᱱᱮᱨ ᱚᱱᱞᱟᱭᱤᱱ ᱢᱟᱫᱽᱫᱷᱚᱢ ᱛᱮ ᱡᱮᱢᱚᱱ ᱢᱳᱵᱟᱭᱤᱞ ᱱᱟᱢᱵᱟᱨ ᱯᱷᱳᱱᱼᱯᱮ ᱛᱮ ᱯᱚᱭᱥᱟ ᱦᱚᱸ ᱴᱨᱟᱱᱥᱯᱷᱟᱨᱚᱜ ᱠᱟᱱᱟ ᱦᱟᱸᱰᱮ ᱱᱟᱸᱰᱮ ᱫᱟᱹᱲ ᱵᱟᱲᱟᱭ ᱵᱟᱝ ᱦᱩᱭᱩᱜ ᱠᱟᱱᱟ ᱟᱨ ᱢᱳᱵᱟᱭᱤᱞ ᱛᱮ ᱡᱟᱦᱟᱸ ᱛᱤᱱᱟᱹᱜ ᱯᱮᱲᱟ ᱯᱨᱚᱵᱷᱩ ᱴᱷᱮᱱ ᱯᱷᱳᱱ ᱠᱟᱛᱮᱫ ᱦᱚᱸ ᱢᱳᱵᱟᱭᱤᱞ ᱛᱮ ᱡᱟᱦᱟᱱᱟᱜ ᱚᱱᱞᱟᱭᱤᱱ ᱛᱮ ᱚᱰᱟᱨ ᱦᱚᱸ ᱦᱩᱭᱩᱜ ᱠᱟᱱᱟ ᱟᱨ ᱢᱳᱵᱟᱭᱤᱞ ᱢᱟᱫᱽᱫᱷᱚᱢ ᱛᱮᱜᱮ ᱟᱭᱢᱟ ᱠᱤᱪᱷᱩ ᱠᱟᱹᱢᱤᱦᱚᱨᱟ ᱦᱩᱭᱩᱜ ᱠᱟᱱᱟ ᱟᱨ ᱢᱳᱵᱟᱭᱤᱞ ᱟᱹᱰᱤ ᱱᱟᱯᱟᱭ ᱡᱤᱱᱤᱥ ᱠᱟᱱᱟ